ᱦᱮᱸ ᱤᱧ ᱦᱚᱸ ᱦᱟᱹᱠᱩ ᱥᱟᱵ ᱥᱟᱸᱜᱷᱟᱨ ᱪᱟᱞᱟᱜ ᱞᱟᱹᱜᱤᱫ ᱤᱧ ᱦᱚᱧ ᱥᱟᱯᱲᱟᱜᱼᱟ ᱟᱨ ᱱᱚᱝᱠᱟᱧ ᱥᱟᱯᱲᱟᱜᱼᱟ ᱡᱮ ᱛᱮ ᱦᱟᱹᱠᱩ ᱥᱟᱵ ᱪᱟᱞᱟᱣ ᱞᱟᱦᱟᱨᱮ ᱦᱟᱹᱠᱩ ᱥᱟᱵ ᱨᱮᱭᱟᱜ ᱢᱟ ᱚᱠᱟ ᱡᱷᱟᱹᱞᱤ ᱛᱟᱦᱮᱱᱟ ᱚᱱᱟ ᱡᱷᱟᱹᱞᱤᱧ ᱤᱫᱤᱭᱟ ᱟᱨ ᱡᱷᱟᱹᱞᱤ ᱤᱫᱤ ᱠᱟᱛᱮᱫ ᱜᱟᱹᱰᱭᱟᱹ ᱨᱮᱧ ᱪᱟᱯᱟᱫᱟ ᱚᱸᱰᱮᱧ ᱥᱟᱵ ᱠᱚᱣᱟ ᱛᱤᱱᱟᱹᱜ ᱞᱮ ᱡᱚᱢ ᱠᱚᱣᱟ ᱩᱱᱠᱩᱧ ᱥᱟᱵ ᱠᱮᱜ ᱠᱚᱜᱮ ᱟᱨ ᱠᱟᱹᱴᱤᱡ ᱠᱚᱫᱚᱧ ᱟᱲᱟᱜ ᱠᱟᱠᱚᱣᱟ ᱟᱨ ᱥᱮ ᱰᱚᱵᱷᱟᱜ ᱫᱟᱜ ᱨᱮ ᱪᱟᱞᱟᱜ ᱞᱟᱹᱜᱤᱫ ᱡᱟᱹᱞᱤᱭᱟᱹ ᱡᱩᱫᱤ ᱵᱟᱞᱮ ᱤᱭᱟᱹᱭᱟ ᱛᱚ ᱢᱚᱥᱟᱨᱤ ᱠᱚᱛᱮ ᱞᱮ ᱥᱟᱵ ᱠᱚᱣᱟ ᱟᱨ

ᱛᱟᱞᱮ ᱠᱷᱟᱯᱨᱟᱜ ᱵᱮᱱᱟᱣ ᱠᱟᱛᱮᱫ ᱟᱞᱮ ᱫᱚ ᱟᱨᱮᱡ ᱟᱡᱮᱸᱫ ᱠᱟᱛᱮᱫ ᱞᱮ ᱥᱟᱵ ᱠᱚᱣᱟ ᱟᱨ ᱥᱟᱵ ᱠᱟᱛᱮᱫ ᱟᱹᱰᱤ ᱠᱩᱥᱤ ᱞᱮ ᱟᱹᱭᱠᱟᱹᱣᱟ ᱟᱨ ᱪᱟᱞᱟᱜ ᱞᱟᱦᱟ ᱨᱮ ᱟᱞᱮ ᱫᱚ ᱚᱲᱟᱜ ᱨᱮ ᱦᱚᱸ ᱜᱚᱜᱚ ᱵᱟᱵᱟ ᱞᱟᱹᱭ ᱠᱟᱛᱮᱫ ᱜᱮᱞᱮ ᱪᱟᱞᱟᱜᱼᱟ ᱦᱟᱹᱠᱩ ᱥᱟᱵ ᱪᱟᱞᱟᱜ ᱞᱟᱦᱟ ᱨᱮ ᱟᱨ ᱚᱲᱟᱜ ᱨᱮᱱᱟᱜ ᱠᱟᱹᱢᱤ ᱦᱚᱨᱟ ᱯᱩᱡᱟᱹ ᱯᱟᱴ ᱠᱚ ᱦᱚᱸ ᱢᱮᱱᱟᱜ ᱛᱟᱞᱮ ᱜᱮᱭᱟ ᱯᱩᱡᱟᱹ ᱵᱟᱲᱟ ᱠᱟᱛᱮᱫ ᱜᱮᱞᱮ ᱪᱟᱞᱟᱜᱼᱟ ᱟᱨ ᱯᱩᱡᱟᱹ ᱵᱟᱲᱟ ᱠᱟᱛᱮᱫ ᱞᱮ ᱪᱟᱞᱟᱣ ᱞᱮᱱ ᱠᱷᱟᱡ ᱫᱚ ᱟᱞᱮ ᱫᱚ ᱟᱹᱰᱤ ᱢᱚᱡᱽ ᱢᱚᱱᱮ ᱛᱮᱞᱮ ᱥᱟᱵ ᱠᱚᱣᱟ ᱢᱚᱱ ᱠᱚ ᱦᱚᱸ ᱵᱟᱝ ᱦᱟᱱᱛᱮ ᱱᱷᱟᱛᱮᱜᱼᱟ ᱟᱨ ᱚᱱᱟ ᱤᱭᱟᱹᱛᱮ ᱟᱞᱮ ᱫᱚ ᱯᱩᱡᱟᱹ ᱠᱟᱛᱮᱫ ᱡᱟᱦᱟᱸ ᱥᱮᱫ ᱜᱮᱞᱮ ᱪᱟᱞᱟᱜᱼᱟ ᱯᱩᱡᱟᱹ ᱠᱟᱛᱮᱫ ᱜᱮᱞᱮ ᱯᱩᱡᱟᱹ ᱯᱟᱴ ᱠᱟᱛᱮᱫ ᱜᱮᱞᱮ ᱪᱟᱞᱟᱜᱼᱟ ᱟᱨ ᱦᱟᱹᱠᱩ ᱥᱟᱵ ᱪᱟᱞᱟᱜ ᱞᱟᱦᱟ ᱨᱮ ᱟᱢᱟᱜ ᱡᱟᱦᱟᱱ ᱵᱟᱹᱲᱤᱡ ᱵᱟᱝ ᱦᱩᱭᱩᱜᱢᱟ ᱟᱨ ᱚᱱᱟ ᱠᱷᱟᱹᱛᱤᱨ ᱜᱮ ᱟᱞᱮ ᱫᱚ ᱯᱩᱡᱟᱹ ᱞᱟᱦᱟ ᱠᱟᱛᱮᱫ ᱜᱮᱞᱮ ᱪᱟᱞᱟᱜᱼᱟ ᱟᱨ ᱜᱚᱴᱟ ᱜᱚᱴᱟ ᱢᱟᱴᱷ ᱜᱚᱴᱟ ᱵᱟᱹᱭᱦᱟᱹᱲ ᱞᱮ ᱥᱟᱵ ᱟᱹᱪᱩᱨᱨ ᱠᱚᱣᱟ ᱡᱟᱝ ᱟᱞᱮᱭᱟᱜ ᱦᱚᱭ ᱦᱤᱸᱥᱤᱫ ᱨᱩᱣᱟᱹ ᱦᱟᱹᱥᱩ ᱵᱟᱝ ᱤᱭᱟᱹᱜ ᱞᱟᱹᱜᱤᱫ ᱚᱱᱟ ᱠᱚᱜᱮ ᱞᱮ ᱪᱤᱠᱟᱹᱭᱟ ᱟᱨ ᱦᱟᱹᱠᱩ ᱠᱚ ᱦᱚᱸ ᱟᱹᱰᱤ ᱢᱚᱡᱽ ᱞᱮ ᱥᱟᱵ ᱟᱹᱜᱩ ᱠᱚᱣᱟ ᱟᱨ ᱥᱟᱵ ᱠᱟᱛᱮᱫ ᱢᱚᱡᱽ ᱜᱮᱞᱮ ᱡᱚᱢ ᱠᱚᱣᱟ ᱟᱨ ᱚᱱᱠᱟ ᱞᱮᱠᱟᱛᱮ ᱟᱞᱮ ᱫᱚ ᱢᱚᱡᱽ ᱜᱮᱞᱮ ᱛᱟᱦᱮᱱᱟ ᱟᱨ ᱥᱟᱵ ᱟᱹᱜᱩ ᱠᱟᱛᱮᱫ ᱡᱷᱟᱹᱞᱤ ᱠᱚᱫᱚ ᱟᱞᱮ ᱫᱚᱞᱮ ᱛᱟᱥᱮ ᱨᱚᱦᱚᱲ ᱠᱟᱜᱼᱟ